ᱱᱮᱛᱟᱨ ᱥᱟᱫᱮ ᱫᱚ ᱟᱞᱮ ᱟᱹᱰᱤ ᱢᱚᱡᱽ ᱛᱮᱜᱮᱞᱮ ᱯᱟᱨᱚᱢ ᱮᱫᱟ ᱪᱮᱫᱟᱜ ᱥᱮᱠᱤ ᱡᱟᱦᱟᱸ ᱛᱤᱨᱮᱜᱮ ᱟᱹᱭᱩᱵ ᱜᱚᱫᱚᱜᱼᱟ ᱥᱮ ᱥᱚᱱᱫᱷᱟ ᱦᱩᱭ ᱜᱚᱫᱚᱜᱼᱟ ᱩᱱ ᱚᱠᱛᱚ ᱚᱲᱟᱜ ᱨᱮᱱ ᱟᱭᱳ ᱥᱮ ᱵᱟᱵᱟ ᱥᱮ ᱜᱚᱲᱚᱢ ᱦᱟᱲᱟᱢ ᱥᱮ ᱜᱚᱲᱚᱢ ᱵᱩᱲᱦᱤ ᱟᱹᱭᱩᱵ ᱟᱠᱟᱱ ᱠᱷᱟᱱᱜᱮ ᱜᱤᱛᱤᱡ ᱢᱟᱲᱟᱝ ᱥᱮ ᱫᱟᱠᱟ ᱡᱚᱢ ᱢᱟᱲᱟᱝ ᱟᱞᱮ ᱫᱚ ᱵᱮᱥ ᱵᱮᱥ ᱠᱩᱫᱩᱢ ᱥᱮ ᱵᱮᱥ ᱵᱮᱥ ᱠᱟᱹᱱᱦᱤ ᱠᱚ ᱞᱟᱹᱭᱟᱞᱮᱭᱟ ᱟᱨ ᱚᱱᱟ ᱠᱟᱹᱦᱱᱤ ᱥᱮ ᱠᱩᱫᱩᱢ ᱫᱚ ᱟᱹᱰᱤ ᱱᱟᱯᱟᱭ ᱱᱟᱯᱟᱭᱟᱜ ᱛᱟᱦᱮᱱᱟ ᱟᱨ ᱩᱱ ᱚᱠᱛᱚ ᱫᱚ ᱚᱱᱟ ᱠᱩᱫᱩᱢ ᱥᱮ ᱚᱱᱟ ᱠᱟᱹᱱᱦᱤ ᱫᱚ ᱡᱚᱛᱚ ᱡᱟᱦᱟᱸ ᱥᱟᱹᱨᱤ ᱥᱟᱹᱨᱤ ᱨᱮ ᱦᱩᱭᱟᱠᱟᱱᱟ ᱥᱮ ᱦᱩᱭ ᱯᱟᱨᱚᱢ ᱟᱠᱟᱱᱟ ᱥᱮ ᱵᱚᱸᱜᱟ ᱵᱩᱨᱩ ᱵᱟᱨᱮᱛᱮ ᱥᱮ ᱡᱟᱦᱟᱱᱟᱜ ᱠᱚ ᱵᱟᱨᱮ ᱛᱮᱜᱮ ᱠᱚ ᱞᱟᱹᱭᱟ ᱞᱮᱭᱟ ᱡᱟᱦᱟᱸ ᱜᱷᱚᱴᱚᱱᱟ ᱜᱷᱚᱴᱟᱣ ᱟᱠᱟᱱᱟ ᱱᱟᱦᱟᱜ ᱚᱱᱮ ᱚᱱᱟ ᱵᱟᱨᱮᱛᱮ ᱜᱮᱠᱚ ᱞᱟᱹᱭᱟᱞᱮᱭᱟ ᱟᱨ ᱚᱱᱟᱠᱚ ᱟᱸᱡᱚᱢ ᱵᱟᱲᱟ ᱠᱟᱛᱮᱫ ᱟᱞᱮᱦᱚᱸ ᱟᱹᱰᱤ ᱡᱳᱨᱜᱮ ᱠᱩᱥᱤ ᱨᱟᱹᱥᱠᱟᱹᱞᱮ ᱵᱩᱡᱷᱟᱹᱣᱟ ᱱᱚᱜᱼᱚ ᱱᱚᱝᱠᱟ ᱛᱮᱜᱮ ᱟᱞᱮ ᱫᱚ ᱫᱤᱱᱜᱮ ᱥᱚᱱᱫᱷᱟ ᱚᱠᱛᱚ ᱚᱻ ᱞᱮ ᱯᱟᱨᱚᱢᱟ